ᱰᱟᱭᱵᱷᱟᱨ ᱵᱟᱹᱵᱩ ᱱᱚᱜᱼᱚᱸᱭ ᱤᱧ ᱟᱢᱟᱜ ᱜᱟᱹᱰᱤᱨᱤᱧ ᱫᱮᱡᱚᱜ ᱠᱟᱱᱟ ᱟᱢ ᱢᱟᱨᱠᱥ ᱵᱟᱢ ᱦᱚᱨᱚᱜ ᱠᱟᱫᱟ ᱟᱢ ᱢᱟᱨᱠᱥ ᱫᱚ ᱦᱚᱨᱚᱜ ᱢᱮ ᱵᱟᱠᱟᱡ ᱪᱤᱠᱟ ᱫᱮᱡᱚᱜ ᱟᱹᱧ ᱟᱢᱟᱜ ᱜᱟᱹᱰᱤ ᱨᱮᱫᱚ ᱟᱨ ᱥᱤᱴ ᱚᱱᱮ ᱤᱭᱟᱹ ᱜᱮᱭᱟ ᱱᱳᱝᱨᱟ ᱠᱟᱪᱟ ᱤᱭᱟᱹ ᱜᱮᱭᱟ ᱡᱚᱵᱽᱨᱟ ᱜᱮᱭᱟ ᱚᱱᱟ ᱡᱚᱜ ᱥᱟᱯᱷᱟᱭᱢᱮ